ᱤᱧᱟᱹᱜ ᱚᱠᱠᱷᱚᱨ ᱥᱮ ᱞᱮᱴᱟᱨ ᱫᱚ ᱱᱚᱝᱠᱟ ᱛᱮᱜᱮ ᱩᱛᱱᱟᱹᱜᱼᱟ ᱥᱟᱵ ᱢᱮ ᱤᱧᱟᱹᱜ ᱞᱮᱴᱟᱨ ᱫᱚ ᱠᱟᱱᱟ ᱥᱟᱶᱛᱟᱨᱮ ᱰᱟᱹᱱ ᱫᱚ ᱟᱸᱫᱷᱟ ᱯᱟᱹᱛᱭᱟᱹᱣ ᱠᱟᱱᱟ ᱟᱫᱚ ᱤᱧ ᱚᱸᱰᱮ ᱥᱟᱶᱛᱟ ᱨᱤᱧ ᱚᱞ ᱨᱟᱠᱟᱵ ᱮᱫᱟ ᱵᱩᱜᱤᱭᱟᱜ ᱦᱚᱸ ᱵᱟᱹᱲᱤᱡᱟᱜ ᱦᱚᱸ ᱱᱚᱸᱰᱮ ᱧᱮᱞᱛᱮ ᱵᱟᱝ ᱴᱷᱤᱠ ᱧᱮᱞᱚᱜᱼᱟ ᱦᱤᱨᱠᱷᱟᱹ ᱟᱜ ᱧᱮᱞᱚᱜᱼᱟ ᱩᱱᱤ ᱚᱸᱰᱮ ᱠᱚ ᱰᱟᱹᱱ ᱠᱷᱟᱹᱛᱤᱨ ᱠᱚ ᱫᱟᱞᱮ ᱠᱟᱱᱟ ᱛᱚᱞᱮ ᱠᱟᱱᱟ ᱠᱚ ᱟᱨ ᱚᱸᱰᱮ ᱟᱪᱟᱨ ᱵᱤᱪᱟᱹᱨ ᱨᱮ ᱟᱹᱰᱤᱨᱚᱠᱚᱢ ᱡᱩᱨᱤᱢᱟᱱᱟ ᱦᱚᱸ ᱦᱩᱭᱩᱜᱚᱜ ᱠᱟᱱᱟ ᱱᱚᱝᱠᱟᱱᱟᱜ ᱧᱮᱞ ᱧᱟᱢᱚᱜᱼᱟ ᱵᱩᱜᱤᱭᱟᱜ ᱫᱚ ᱱᱚᱝᱠᱟᱱᱟᱰ ᱥᱟᱵ ᱨᱟᱠᱟᱵᱚᱜᱼᱟ ᱡᱟᱦᱟᱸ ᱫᱚ ᱛᱮᱦᱤᱧ ᱡᱟᱦᱟᱸ ᱟᱡᱟᱨᱛᱮ ᱩᱱᱤ ᱰᱟᱹᱱᱮ ᱫᱳᱥᱳᱜ ᱩᱱᱤ ᱰᱟᱹᱱ ᱠᱚ ᱫᱳᱥᱮ ᱠᱟᱱᱛᱮ ᱱᱚᱝᱠᱟ ᱩᱱᱤ ᱟᱡᱟᱨ ᱛᱮᱭ ᱞᱚᱦᱚᱡᱟᱨ ᱠᱟᱱᱟ ᱩᱱᱤ ᱫᱚ ᱡᱚᱛᱷᱟᱛ ᱴᱨᱤᱴᱢᱮᱱᱴ ᱵᱟᱝ ᱧᱟᱢ ᱠᱷᱟᱹᱛᱤᱨ ᱰᱟᱠᱛᱟᱨ ᱴᱷᱮᱱ ᱵᱟᱠᱚ ᱤᱫᱤᱭᱮ ᱠᱟᱱᱟ ᱡᱟᱱ ᱚᱡᱷᱟ ᱴᱷᱮᱱ ᱠᱚ ᱧᱮᱞᱮ ᱠᱟᱱᱟ ᱟᱨ ᱚᱱᱟ ᱵᱟᱨᱮᱛᱮ ᱢᱤᱫᱴᱟᱱ ᱫᱚ ᱰᱟᱹᱱ ᱠᱷᱟᱹᱛᱤᱨ ᱠᱚ ᱫᱟᱞ ᱛᱚᱞᱮ ᱠᱟᱱᱟ ᱱᱚᱜᱼᱚ ᱱᱚᱝᱠᱟᱱ ᱪᱤᱛᱟᱹᱨ ᱚᱞ ᱨᱟᱠᱟᱵ ᱟᱠᱟᱱᱟ ᱟᱫᱚ ᱚᱱᱟ ᱫᱚ ᱢᱤᱫᱴᱟᱱ ᱫᱚ ᱧᱮᱞ ᱡᱚᱝ ᱛᱮ ᱠᱷᱟᱨᱟᱯ ᱧᱮᱞᱚᱜ ᱨᱮᱦᱚᱸ ᱟᱨ ᱢᱤᱫ ᱥᱮᱫ ᱫᱚ ᱵᱩᱜᱤᱭᱟᱜ ᱢᱮᱱᱟᱜᱼᱟ ᱟᱫᱚ ᱚᱸᱰᱮ ᱥᱟᱹᱨᱤᱭᱟᱜ ᱟᱨ ᱢᱟᱱᱮ ᱱᱚᱝᱠᱟ ᱧᱮᱞ ᱡᱚᱝᱛᱮ ᱠᱷᱟᱨᱟᱯᱟᱜ ᱛᱟᱦᱮᱱ ᱨᱮᱦᱚᱸ ᱥᱟᱶᱛᱟ ᱨᱮ ᱚᱸᱰᱮ ᱢᱤᱫᱴᱟᱱ ᱵᱩᱜᱤ ᱨᱮᱱᱟᱜ ᱫᱤᱥᱟᱹ ᱠᱚ ᱧᱟᱢᱟ ᱡᱟᱦᱟᱸ ᱫᱚ ᱢᱤᱫᱴᱟᱱ ᱥᱟᱹᱨᱤᱭᱟᱱᱟᱜ ᱢᱤᱫᱴᱟᱱ ᱚᱨᱡᱚ ᱯᱟᱸᱡᱟ ᱧᱟᱢ ᱞᱟᱹᱜᱤᱫ ᱛᱮ ᱥᱤᱠᱷᱱᱟᱹᱛ ᱢᱟ ᱫᱚᱨᱠᱟᱨ ᱜᱮᱭᱟ ᱚᱸᱰᱮ ᱥᱤᱠᱷᱱᱟᱹᱛ ᱛᱟᱞᱟᱛᱮ ᱚᱸᱰᱮ ᱩᱱᱤ ᱡᱟᱦᱟᱸ ᱨᱳᱜᱽ ᱨᱮᱭ ᱯᱟᱲᱟᱣ ᱟᱠᱟᱱ ᱥᱮ ᱨᱩᱜᱤ ᱟᱠᱟᱱ ᱫᱚᱭ ᱩᱱᱤ ᱡᱚᱛᱷᱟᱛ ᱢᱤᱫᱴᱟᱱ ᱪᱤᱠᱤᱛᱥᱟ ᱥᱮ ᱴᱨᱤᱴᱢᱮᱱᱴ ᱮ ᱧᱟᱢ ᱞᱮᱠᱷᱟᱱ ᱩᱱᱤ ᱫᱚ ᱯᱟᱞᱮᱱᱮ ᱵᱷᱟᱹᱨᱭᱟᱹ ᱠᱚᱜᱼᱟ ᱢᱟᱱᱮ ᱠᱷᱟᱹᱞᱤ ᱠᱷᱟᱹᱞᱤ ᱛᱮ ᱢᱤᱫ ᱦᱚᱲᱫᱚ ᱫᱟᱞ ᱛᱚᱞᱮ ᱧᱟᱢ ᱮᱫᱟ ᱱᱚᱜᱼᱚᱭ ᱡᱮ ᱢᱤᱫᱴᱟᱱ ᱥᱟᱹᱨᱤᱭᱟᱱᱟᱜ ᱪᱤᱛᱟᱹᱨ ᱥᱟᱵ ᱨᱟᱠᱟᱵ ᱫᱚ ᱱᱚᱜᱼᱚᱱᱟ ᱥᱟᱹᱨᱤᱭᱟᱱᱟᱜ ᱪᱤᱛᱟᱹᱨ ᱜᱮ ᱚᱱᱟ ᱚᱞ ᱛᱟᱞᱟ ᱛᱮᱫᱚ ᱚᱸᱰᱮ ᱫᱚ ᱩᱱᱤ ᱫᱚᱭ ᱡᱤᱛᱠᱟᱹᱨᱚᱜᱼᱟ ᱚᱱᱟ ᱞᱮᱴᱟᱨ ᱫᱚ ᱚᱸᱰᱮ ᱩᱛᱱᱟᱹᱣ ᱨᱮᱱᱟᱜ ᱡᱟᱭᱜᱟ ᱨᱮ ᱥᱮᱴᱮᱨᱚᱜᱼᱟ ᱱᱚᱜᱼᱚ ᱱᱚᱣᱟ ᱜᱮ ᱠᱟᱱᱟ ᱢᱤᱫᱴᱟᱱ ᱟᱹᱰᱤᱢᱟᱨᱟᱝ ᱮᱸᱜ ᱢᱤᱫᱴᱟᱱ ᱞᱮᱴᱟᱨ ᱩᱛᱱᱟᱹᱣ ᱨᱮᱱᱟᱜ ᱢᱤᱫᱴᱟᱱ ᱦᱚᱨᱟ ᱫᱚ